ᱦᱮᱞᱳ ᱦᱮᱞᱳ ᱟᱹᱞᱤᱧ ᱫᱚᱞᱤᱧ ᱞᱟᱹᱭᱮᱫᱼᱟ ᱟᱹᱵᱤᱱ ᱢᱟ ᱚᱠᱟᱨᱮ ᱥᱚᱵᱽᱡᱤ ᱚᱠᱟ ᱨᱮᱵᱮᱱ ᱫᱚᱠᱟᱱ ᱛᱟᱦᱮᱸᱫ ᱫᱚ ᱩᱱ ᱫᱤᱱ ᱚᱠᱟᱨᱮ ᱱᱮᱛᱟᱨ ᱫᱚ ᱵᱤᱱ ᱫᱩᱲᱩᱵ ᱠᱟᱱᱟ ᱤᱧᱫᱚ ᱠᱟᱥᱢᱟᱨᱤᱧ ᱞᱟᱹᱭᱫᱟ ᱚᱸᱰᱮ ᱜᱮ ᱚ ᱟᱫᱚ ᱪᱮᱫ ᱥᱚᱵᱽᱡᱤ ᱠᱚᱵᱤᱱ ᱚᱰᱚᱠ ᱠᱟᱜᱼᱟ ᱱᱤᱛᱚᱝ ᱫᱚ ᱚ ᱟᱹᱞᱩ ᱠᱚ ᱯᱚᱴᱚᱞ ᱠᱚ ᱚ ᱟᱫᱚ ᱪᱮᱫ ᱞᱮᱠᱟ ᱫᱟᱢ ᱠᱚᱫᱚ ᱠᱟᱨᱞᱟ ᱠᱚᱫᱚ ᱵᱟ ᱟᱸᱡᱚᱢᱚᱜ ᱠᱟᱱᱟ ᱦᱮᱞᱳ ᱦᱮᱸ ᱚ ᱩᱱᱟᱹᱜ ᱫᱟᱢ ᱩᱱᱟᱹᱜ ᱫᱤᱱ ᱢᱟ ᱩᱱᱟᱹᱜ ᱢᱟ ᱵᱟᱭ ᱛᱟᱦᱮᱸ ᱞᱮᱱᱫᱚ ᱫᱟᱢ ᱚ ᱦᱚᱸ ᱟᱫᱚ ᱵᱟᱹᱵᱤᱱ ᱠᱚᱢᱚᱜ ᱟᱥᱮ ᱩᱱᱟᱹᱜ ᱫᱟᱢ ᱛᱮᱫᱚ ᱟᱹᱞᱤᱧ ᱫᱚ ᱵᱟᱹᱞᱤᱧ ᱦᱟᱛᱟᱣ ᱫᱟᱲᱮᱭᱟᱜ ᱫᱚ ᱚ ᱟᱞᱮ ᱦᱚᱸ ᱱᱟᱞᱦᱟ ᱵᱚᱨᱥᱟ ᱫᱚ ᱯᱩᱭᱥᱟᱹ ᱠᱚᱦᱚᱸ ᱩᱱᱟᱹᱜ ᱰᱷᱮᱨ ᱚᱠᱟ ᱨᱮᱞᱤᱧ ᱧᱟᱢᱟ ᱛᱟᱦᱞᱮ ᱛᱤᱱᱟᱹᱜ ᱥᱚᱵᱽᱡᱤ ᱛᱟᱹᱞᱤᱧ ᱦᱤᱡᱩᱜᱼᱟ ᱮᱠᱮᱱ ᱥᱚᱵᱽᱡᱤ ᱦᱟᱛᱟᱣ ᱠᱟᱛᱮᱫ ᱱᱤᱛᱚᱜ ᱟᱨ ᱡᱚᱢ ᱵᱟᱭ ᱜᱟᱱᱚᱜ ᱟᱥᱮ ᱟᱞᱮ ᱦᱚᱸᱛᱚ ᱱᱟᱞᱦᱟ ᱵᱷᱚᱨᱥᱟ ᱡᱚᱢ ᱟᱨ ᱩᱱᱟᱹᱜ ᱫᱟᱢ ᱛᱮᱞᱤᱧ ᱦᱟᱛᱟᱣ ᱠᱷᱟᱱ ᱮᱠᱮᱱ ᱥᱚᱵᱽᱡᱤ ᱜᱮ ᱮᱱᱠᱷᱟᱱ ᱢᱟ ᱵᱟᱹᱞᱤᱧ ᱫᱟᱲᱮᱭᱟᱜᱼᱟ ᱥᱮ ᱯᱟᱸᱪ ᱴᱟᱠᱟ ᱠᱟᱛᱮᱫ ᱵᱮᱱ ᱠᱚᱢᱚᱜᱚᱜᱼᱟ ᱚ ᱟᱨ ᱵᱷᱮᱰᱣᱟ ᱠᱚᱫᱚ ᱚ ᱠᱩᱸᱫᱽᱨᱤ ᱠᱚ ᱴᱷᱤᱠ ᱜᱮᱭᱟ ᱛᱟᱦᱞᱮ ᱥᱮᱱᱚᱜ ᱟᱹᱧ ᱦᱟᱸᱜ ᱟᱨ ᱤᱧ ᱟᱹᱜᱩᱭᱟ